ᱡᱚᱦᱟᱨ ᱜᱮ ᱠᱷᱟᱛᱲᱟ ᱥᱚᱦᱚᱨ ᱨᱮᱱ ᱠᱳᱣᱟᱞᱤᱴᱤ ᱫᱚᱠᱟᱱ ᱨᱮᱱ ᱢᱟᱞᱤᱠ ᱤᱧ ᱫᱚ ᱟᱢᱨᱮᱱ ᱢᱤᱫᱴᱟᱝ ᱠᱟᱹᱴᱤᱡ ᱠᱟᱥᱴᱚᱢᱟᱨ ᱠᱟᱱᱟᱧ ᱡᱟᱦᱟᱸ ᱫᱚ ᱤᱧᱤᱧ ᱚᱰᱟᱨ ᱞᱮᱫᱟ ᱞᱟᱹᱰᱩ ᱢᱤᱴᱷᱟᱹᱭ ᱚᱱᱟ ᱚᱱᱟ ᱵᱟᱝ ᱠᱟᱛᱮᱜ ᱵᱷᱩᱞ ᱵᱚᱥᱚᱛᱚ ᱦᱮᱡ ᱠᱟᱱᱟ ᱯᱷᱟᱥᱴ ᱯᱷᱩᱰ ᱡᱟᱦᱟᱸ ᱫᱚ ᱪᱟᱣᱢᱤᱱ ᱮᱜᱽᱨᱳᱞ ᱚᱱᱟ ᱫᱚ ᱟᱞᱮ ᱚᱲᱟᱜ ᱨᱮᱱ ᱵᱟᱝᱞᱮ ᱡᱚᱢ ᱫᱟᱲᱮᱭᱟᱜ ᱜᱮᱭᱟ ᱟᱞᱮ ᱫᱚ ᱞᱟᱹᱰᱩ ᱢᱤᱴᱷᱟᱹᱭ ᱞᱮ ᱚᱰᱟᱨ ᱞᱮᱫᱟ ᱟᱢ ᱴᱷᱮᱱᱤᱧ ᱱᱮᱦᱚᱨᱚᱜ ᱠᱟᱱᱟ ᱡᱮ ᱞᱟᱹᱰᱩ ᱢᱤᱴᱷᱟᱹᱭ ᱜᱮ ᱟᱞᱮ ᱫᱚ ᱟᱹᱜᱩ ᱟᱞᱮ ᱢᱮ ᱠᱟᱨᱚᱱ ᱪᱟᱣᱢᱤᱱ ᱥᱮ ᱮᱜᱽᱨᱳᱞ ᱚᱱᱟ ᱠᱚᱫᱚ ᱟᱞᱮ ᱫᱚ ᱡᱷᱚᱛᱚ ᱦᱚᱲ ᱫᱚ ᱵᱟᱞᱮ ᱡᱚᱢ ᱫᱟᱲᱮᱭᱟᱜ ᱜᱮᱭᱟ ᱚᱲᱟᱜ ᱦᱚᱲ ᱫᱟᱹᱫᱩ ᱛᱟᱠᱚ ᱢᱮᱱᱟᱜ ᱠᱚᱣᱟ ᱚᱠᱚᱭ ᱦᱚᱸᱜᱮ ᱵᱟᱝᱠᱚ ᱡᱚᱢ ᱫᱟᱲᱮᱭᱟᱜᱼᱟ ᱞᱟᱹᱰᱩ ᱫᱚ ᱡᱚᱛᱚ ᱦᱚᱲ ᱜᱮᱞᱮ ᱡᱚᱢ ᱫᱟᱲᱮᱭᱟᱜᱼᱟ ᱟᱢ ᱴᱷᱮᱱ ᱱᱮᱦᱚᱨ ᱤᱧ ᱫᱚᱦᱚᱭ ᱫᱟ ᱡᱮ ᱤᱧ ᱫᱚ ᱞᱟᱹᱰᱩ ᱠᱚ ᱵᱟ ᱢᱤᱴᱷᱟᱹᱭ ᱠᱚ ᱤᱧ ᱡᱟᱦᱟᱧ ᱚᱰᱟᱨ ᱠᱟᱫᱟ ᱚᱱᱟᱜᱮ ᱡᱮᱢᱚᱱ ᱦᱤᱡᱩᱜ ᱢᱟ